ᱤᱧ ᱫᱚ ᱡᱤᱭᱟᱹᱞᱤ ᱟᱹᱥᱩᱞ ᱫᱚ ᱟᱹᱰᱤ ᱜᱮᱧ ᱠᱩᱥᱤᱭᱟᱜᱼᱟ ᱩᱱᱠᱩ ᱢᱩᱫᱽᱨᱮ ᱡᱚᱛᱚ ᱠᱷᱚᱱ ᱵᱮᱥᱤ ᱠᱩᱥᱤᱭᱟᱠᱚᱣᱟ ᱥᱮᱛᱟ ᱟᱹᱥᱩᱞ ᱠᱟᱨᱚᱱ ᱫᱚ ᱦᱩᱭᱩᱜ ᱠᱟᱱᱟ ᱥᱮᱛᱟ ᱟᱹᱥᱩᱞ ᱞᱮᱠᱷᱟᱱ ᱧᱤᱫᱟᱹ ᱵᱮᱲᱟ ᱠᱩᱢᱵᱽᱲᱩ ᱠᱚ ᱵᱟᱠᱚ ᱵᱚᱞᱚ ᱚᱪᱚ ᱟᱠᱚᱣᱟ

ᱥᱮᱛᱟ ᱟᱹᱥᱩᱞ ᱞᱮᱠᱷᱟᱱ ᱥᱮᱛᱟ ᱫᱚ ᱥᱮᱸᱫᱽᱨᱟ ᱠᱚᱦᱚᱸᱭ ᱜᱚᱲᱚ ᱟᱢᱟ ᱥᱮ ᱥᱮᱛᱟ ᱤᱫᱤ ᱠᱟᱛᱮ ᱥᱮᱸᱫᱽᱨᱟ ᱦᱚᱢ ᱪᱟᱞᱟᱣ ᱫᱟᱲᱮᱭᱟᱜᱼᱟ ᱚᱱᱟᱛᱮ ᱥᱮᱛᱟ ᱟᱹᱥᱩᱞ ᱫᱚ ᱟᱹᱰᱤ ᱜᱮᱧ ᱠᱩᱥᱤᱭᱟᱜᱼᱟ